ᱦᱮᱞᱳ ᱨᱚᱲ ᱢᱚᱡᱽᱛᱮ ᱵᱟᱝ ᱵᱩᱡᱷᱟᱹᱜ ᱠᱟᱱᱟ

ᱦᱮᱸ ᱵᱟᱢ ᱨᱚᱲᱮᱫ ᱠᱟᱱ ᱚᱻ ᱤᱧᱫᱚᱧ ᱢᱮᱱ ᱮᱫᱟ ᱢᱤᱫᱴᱮᱱ ᱦᱳᱴᱮᱞᱤᱧ ᱵᱤᱨᱤᱫ ᱮᱫᱟᱛᱚ ᱟᱫᱚ ᱚᱱᱟ ᱢᱟᱱᱮ ᱱᱚᱣᱟᱜᱮᱧ ᱵᱤᱨᱤᱫ ᱮᱫᱟ ᱟᱨ ᱢᱟᱱᱮ ᱢᱟᱞ ᱟᱢᱴᱷᱮᱱᱤᱧ ᱛᱩᱞᱟᱹᱣᱟ ᱵᱚᱞᱮ ᱟᱫᱚ ᱚᱱᱟ ᱠᱷᱟᱹᱛᱤᱨᱟᱛᱮᱧ ᱯᱷᱳᱱ ᱠᱟᱫᱟ ᱛᱚ ᱟᱢᱴᱷᱮᱱ ᱪᱮᱫ ᱪᱮᱫ ᱠᱚ ᱢᱟᱞ ᱢᱮᱱᱟᱜᱼᱟ ᱤᱧᱫᱚᱧ ᱛᱩᱞᱟᱹᱣ ᱤᱧ ᱢᱮᱱ ᱮᱫᱟ ᱡᱮᱢᱚᱱ ᱚᱱᱟ ᱤᱭᱟᱹ ᱵᱮᱥᱚᱱ ᱠᱚ ᱵᱮᱥᱚᱱᱤᱧ ᱛᱩᱞᱟᱹᱣ ᱤᱧ ᱢᱮᱱ ᱮᱫᱟ ᱟᱴᱟ ᱛᱩᱞᱟᱹᱣ ᱤᱧ ᱢᱮᱱ ᱮᱫᱟ ᱢᱚᱭᱫᱟ ᱟᱴᱟ ᱟᱨ ᱡᱚᱸᱰᱨᱟ ᱨᱮᱭᱟᱜ ᱦᱚᱞᱚᱝ ᱠᱚ ᱟᱨ ᱤᱭᱟᱹᱢᱟᱱᱮ ᱡᱟᱠᱤᱪᱷᱩ ᱦᱳᱴᱮᱞ ᱨᱮᱱᱟᱜ ᱥᱟᱢᱟᱱ ᱡᱚᱛᱚ ᱠᱤᱪᱷᱩ ᱛᱩᱞᱟᱹᱣᱤᱧ ᱢᱮᱱ ᱮᱫᱟ ᱛᱚ ᱟᱢᱴᱷᱮᱱ ᱧᱟᱢᱚᱜ ᱜᱮᱭᱟ ᱡᱚᱛᱚ ᱠᱤᱪᱷᱩ ᱛᱚ ᱢᱚᱭᱫᱟ ᱟᱴᱟ ᱠᱚᱨᱮᱱᱟᱜ ᱫᱟᱢ ᱠᱚ ᱥᱮ ᱟᱴᱟ ᱠᱚᱨᱮᱱᱟᱜ ᱟᱢᱟᱜ ᱫᱟᱢ ᱠᱚᱫᱚ ᱛᱤᱱᱟᱹᱜ ᱠᱟᱛᱮᱫ ᱮᱢ ᱫᱚᱦᱚᱭᱮᱫᱟ ᱛᱤᱱᱟᱹᱜ ᱠᱟᱛᱮᱢ ᱫᱚᱦᱚᱣ ᱠᱟᱜᱼᱟ ᱵᱟᱰᱟᱭ ᱚᱪᱚᱭᱤᱧ ᱠᱷᱟᱱ ᱠᱟᱹᱴᱤᱡ ᱢᱚᱡᱽ ᱧᱚᱜ ᱠᱚᱜᱼᱟ ᱢᱟᱱᱮ ᱤᱧ ᱫᱚ ᱯᱮᱠᱮᱴᱟᱜ ᱜᱤᱧ ᱠᱤᱨᱤᱧᱟ ᱪᱮᱫᱟᱜ ᱥᱮ ᱤᱧᱟᱹᱜ ᱦᱳᱴᱮᱞ ᱫᱚ ᱠᱟᱹᱴᱤᱡ ᱥᱟᱺᱜᱤᱧ ᱧᱚᱜᱨᱮ ᱢᱮᱱᱟᱜᱼᱟ ᱛᱚ ᱟᱫᱚ ᱠᱷᱩᱞᱟᱹᱣ ᱠᱚ ᱛᱟᱦᱮᱸ ᱞᱮᱱᱠᱷᱟᱱ ᱢᱟᱱᱮ ᱠᱷᱩᱞᱟᱹᱣᱟᱜ ᱡᱤᱱᱤᱥ ᱫᱚ ᱟᱹᱰᱤ ᱟᱸᱴ ᱦᱚᱲᱜᱮ ᱡᱟᱥᱛᱤ ᱵᱟᱠᱚ ᱠᱩᱥᱤᱧᱚᱜᱼᱟᱸᱜᱼᱟ ᱛᱚ ᱢᱟᱱᱮ ᱯᱮᱠᱮᱴᱟᱜ ᱦᱟᱛ ᱞᱮᱠᱷᱟᱱ ᱫᱚ ᱢᱚᱡᱽᱜᱮ ᱟᱨᱠᱤ ᱦᱮᱸ ᱡᱚᱛᱚ ᱠᱤᱪᱷᱩᱜᱮ ᱧᱟᱢᱚᱜᱼᱟ ᱵᱟᱝ ᱢᱟᱱᱮ ᱱᱚᱜᱼᱚᱝᱠᱟ ᱯᱟᱯᱚᱲ ᱵᱮᱱᱟᱣᱤᱧ ᱢᱮᱱᱫᱟ ᱯᱟᱯᱚᱲ ᱠᱚ ᱢᱳᱢᱳᱠᱚ ᱵᱮᱱᱟᱣᱤᱧ ᱢᱮᱱᱫᱟ ᱯᱷᱩᱪᱠᱟ ᱠᱚ ᱟᱨᱠᱤ ᱛᱚ ᱫᱟᱢ ᱢᱟ ᱡᱟᱹᱥᱛᱤ ᱧᱚᱜ ᱮᱢ ᱞᱟᱹᱭ ᱧᱚᱜ ᱠᱮᱫ ᱫᱚ ᱱᱟᱥᱮᱭᱟᱜ ᱮᱢ ᱠᱚᱢ ᱞᱮᱠᱷᱟᱱ ᱵᱟᱝ ᱡᱩᱛ ᱠᱚᱜᱼᱟ ᱢᱟᱱᱮ ᱤᱧᱫᱚ ᱰᱮᱞᱤᱧ ᱛᱩᱞᱟᱹᱣ ᱛᱟᱢᱟ ᱛᱚ ᱢᱟᱞ ᱦᱳᱴᱮᱞ ᱵᱤᱨᱤᱫ ᱛᱚ ᱰᱮᱞᱤᱜᱮ ᱛᱩᱞᱟᱹᱣ ᱦᱩᱭᱩᱜᱚᱜᱼᱟ ᱟᱫᱚ ᱛᱷᱚᱲᱟ ᱜᱟᱱ ᱠᱚᱢ ᱧᱚᱜ ᱞᱮᱱᱠᱷᱟᱱ

ᱦᱮᱸ ᱤᱧᱦᱚᱸᱧ ᱵᱟᱰᱟᱭ ᱟᱠᱟᱫᱼᱟ ᱛᱚ ᱢᱚᱡᱽᱜᱮ ᱟᱢᱮᱢ ᱢᱟᱞᱮᱢ ᱥᱟᱯᱞᱟᱭ ᱮᱫᱟ ᱚᱱᱟ ᱠᱷᱟᱹᱛᱤᱨᱟᱜ ᱛᱮ ᱤᱧ ᱦᱚᱸᱧ ᱯᱷᱳᱱ ᱠᱮᱫᱟ ᱤᱧ ᱚᱝᱠᱟᱭᱮᱫᱟ ᱦᱟᱯᱮᱭ ᱡᱳᱜᱟᱡᱳᱜᱽ ᱤᱧ ᱦᱟᱛ ᱠᱟᱜ ᱞᱮᱜᱮ ᱢᱚᱡᱽᱜᱮ ᱢᱟᱞᱮ ᱥᱟᱯᱞᱟᱭᱮᱫᱟ ᱛᱚ ᱛᱟᱦᱚᱞᱮ ᱤᱧ ᱦᱚᱸᱢᱟ ᱦᱳᱴᱮᱞᱮᱧ ᱵᱤᱨᱤᱜ ᱟᱠᱟᱫ ᱟᱫᱚ ᱤᱧᱦᱚᱸ ᱢᱟᱞ ᱚᱸᱰᱮ ᱠᱷᱚᱱ ᱜᱤᱧ ᱟᱹᱜᱩ ᱫᱟᱲᱮᱭᱟᱜᱼᱟ ᱚᱱᱟ ᱠᱷᱟᱹᱛᱤᱨᱟᱜᱛᱮ ᱦᱮᱸ ᱟᱪᱪᱷᱟ ᱴᱷᱤᱠ ᱜᱮᱭᱟ ᱛᱟᱦᱚᱞᱮ ᱛᱤᱦᱤᱧ ᱛᱤᱦᱤᱧ ᱫᱚ ᱵᱟᱹᱧ ᱪᱟᱞᱟᱣ ᱫᱟᱲᱮᱭᱟᱜᱼᱟ ᱚᱱᱠᱟ ᱜᱟᱯᱟ ᱥᱮᱫ ᱤᱧ ᱪᱟᱞᱟᱜᱼᱟ ᱦᱟᱸᱜ ᱢᱟᱞ ᱛᱩᱞᱟᱹᱣ ᱟᱨ ᱠᱟᱹᱴᱤᱡ ᱯᱚᱭᱥᱟ ᱠᱚ ᱛᱷᱚᱲᱟ ᱤᱭᱟᱹᱧᱚᱜ ᱮᱢ ᱦᱟᱛ ᱛᱤᱧᱟᱹ ᱪᱮᱫᱟᱜ ᱥᱮ ᱤᱧ ᱫᱚ ᱰᱮᱞᱤᱜᱮ ᱦᱟᱸᱜ ᱤᱧ ᱛᱩᱞᱟᱹᱣ ᱤᱫᱤ ᱛᱟᱢᱟ ᱛᱚ ᱮᱭᱠᱟᱨᱚᱱᱟᱜ ᱛᱮᱜᱮ ᱚᱻ ᱴᱷᱤᱠ ᱜᱮᱭᱟ ᱴᱷᱤᱠ ᱴᱟᱭᱤᱢ ᱨᱮᱜᱮ ᱯᱮᱢᱮᱴ ᱤᱧ ᱮᱢᱟᱢᱟ ᱮᱢ ᱫᱚ ᱚᱱᱟ ᱠᱚᱨᱮᱱᱟᱜ ᱫᱚ ᱠᱚᱱᱚ ᱴᱮᱱᱥᱚᱱ ᱟᱞᱚᱢ ᱦᱟᱛᱟ ᱦᱮᱸ ᱦᱮᱸ ᱪᱮᱫᱟᱜ ᱥᱮ ᱤᱧᱦᱚᱸ ᱢᱚᱡᱽ ᱚᱠᱚᱡ ᱢᱟᱞᱤᱧ ᱟᱹᱜᱩ ᱞᱮᱠᱷᱟᱱ ᱢᱚᱡᱽ ᱡᱤᱱᱤᱥᱤᱚᱧ ᱟᱹᱜᱩ ᱞᱮᱠᱷᱟᱱ ᱢᱚᱡᱽ ᱢᱚᱡᱽ ᱡᱤᱱᱤᱥᱤᱧ ᱵᱮᱱᱟᱣ ᱫᱟᱲᱮᱭᱟᱜᱼᱟ ᱟᱨ ᱦᱚᱲ ᱠᱚᱠᱚ ᱡᱚᱢᱟ ᱠᱩᱥᱤᱭᱟᱜᱼᱟ ᱠᱚ ᱪᱮᱫᱟᱜ ᱥᱮ ᱠᱟᱥᱴᱚᱢᱟᱨ ᱠᱚᱦᱚᱸ ᱤᱧᱴᱷᱮᱱ ᱠᱚ ᱦᱤᱡᱩᱜᱼᱟ ᱥᱮ ᱵᱟᱝ ᱛᱚ ᱤᱧᱴᱷᱮᱱ ᱠᱚ ᱦᱮᱡ ᱞᱮᱱᱠᱷᱟᱱ ᱵᱟᱝ ᱤᱧᱦᱚᱸ ᱠᱩᱥᱤᱧ ᱵᱩᱡᱷᱟᱹᱣᱟ ᱵᱟᱝ ᱢᱚᱡᱽ ᱜᱮᱠᱚ ᱡᱚᱢᱮᱫ ᱛᱤᱧᱟᱹ ᱥᱮ ᱢᱚᱡᱽᱜᱮ ᱱᱩᱭᱟᱜ ᱢᱟᱞ ᱢᱚᱡᱽᱜᱮ ᱠᱷᱟᱹᱛᱤᱨᱟᱜ ᱛᱮᱜᱮ ᱢᱚᱡᱽᱜᱮ ᱥᱤᱵᱤᱞᱮᱫ ᱠᱚᱣᱟ ᱡᱚᱢ ᱮᱫᱟᱠᱚ ᱚᱱᱟ ᱠᱷᱟᱹᱛᱤᱨᱟᱜ ᱛᱮᱠᱚ ᱦᱤᱡᱩᱜ ᱠᱟᱱᱟ ᱚᱱᱟ ᱚᱱ ᱚᱱᱟᱛᱮ ᱤᱧᱦᱚᱸᱧ ᱟᱢᱴᱷᱮᱱ ᱜᱮ ᱡᱳᱜᱟᱡᱳᱜᱽ ᱤᱧ ᱦᱟᱛ ᱮᱫᱟ ᱟᱨᱠᱤ ᱡᱮᱱᱚ ᱢᱚᱡᱽ ᱢᱟᱞ ᱡᱮᱱᱚᱧ ᱧᱟᱢ

ᱦᱮᱸ ᱟᱢ ᱴᱷᱤᱠᱴᱷᱟᱠ ᱢᱟᱞ ᱤᱧᱮᱢ ᱤᱢᱟᱹᱣᱟᱹᱧ ᱠᱷᱟᱱ ᱛᱚ ᱤᱧ ᱴᱷᱤᱠᱴᱷᱟᱠ ᱜᱮ ᱱᱚᱛᱮ ᱢᱟᱱᱮ ᱴᱷᱤᱠ ᱴᱷᱟᱠ ᱡᱤᱱᱤᱥ ᱫᱚ ᱴᱷᱤᱠᱴᱷᱟᱠ ᱛᱟᱦᱮᱱᱟ ᱥᱮ ᱵᱟᱝ ᱟᱨ ᱢᱟᱱᱮ ᱤᱭᱟᱹ ᱧᱚᱜ ᱡᱤᱱᱤᱥ ᱫᱚ ᱴᱷᱤᱠᱴᱷᱟᱠ ᱵᱟᱝ ᱛᱟᱦᱮᱱᱟ ᱛᱚ ᱤᱭᱟᱹ ᱫᱚ ᱢᱟᱱᱮ ᱥᱟᱵ ᱠᱟᱜᱢᱮ ᱵᱟᱹᱲᱤᱡ ᱧᱚᱜ ᱡᱤᱱᱤᱥ ᱫᱚ ᱴᱷᱤᱠᱴᱷᱟᱠ ᱵᱟᱝ ᱤᱭᱟᱹᱜᱼᱟ ᱫᱚᱠᱟᱱ ᱨᱮ ᱢᱟᱱᱮ ᱵᱟᱝ ᱛᱟᱦᱮᱱᱟ ᱛᱚ ᱛᱚ ᱚᱱᱟ ᱠᱚᱭ ᱮᱢ ᱛᱤᱭᱳᱜ ᱟᱠᱚ ᱠᱷᱟᱱ ᱠᱟᱥᱴᱚᱢᱟᱨ ᱨᱟᱸᱜᱟᱜ ᱟᱠᱚ ᱛᱚ ᱪᱮᱫ ᱞᱮᱠᱟᱱᱟᱜ ᱯᱮ ᱤᱭᱟᱹᱭᱮᱫᱟ ᱛᱚ ᱩᱝᱠᱩ ᱠᱚ ᱤᱧᱠᱚ ᱢᱮᱛᱟᱹᱣᱟᱹᱧᱟ ᱟᱨ ᱤᱧᱫᱚᱧ ᱢᱮᱱᱟ ᱤᱧᱢᱟ ᱫᱚᱠᱟᱱ ᱠᱷᱚᱱ ᱤᱧ ᱵᱟᱡᱟᱨ ᱟᱹᱜᱩᱣᱟᱠᱟᱫ ᱛᱚ

ᱦᱮᱸ ᱦᱮᱸ ᱦᱮᱸ ᱛᱚ ᱩᱱᱠᱩ ᱩᱱᱠᱩ ᱠᱟᱥᱴᱚᱢᱟᱨ ᱫᱚ ᱤᱧᱠᱚ ᱢᱮᱛᱟᱣᱟᱹᱧᱟᱹ ᱦᱮᱸ ᱛᱚ ᱢᱚᱡᱽ ᱢᱚᱡᱽ ᱟᱜ ᱟᱢᱦᱚᱸ ᱮᱢᱟᱣᱟᱹᱧᱢᱮ ᱟᱨ ᱤᱧ ᱦᱚᱸ ᱢᱚᱡᱽ ᱢᱚᱡᱽ ᱯᱮᱢᱮᱴ ᱢᱚᱡᱽᱛᱮ ᱯᱮᱢᱮᱴᱤᱧ ᱮᱢᱟᱢᱟ ᱟᱨᱠᱤ ᱢᱚᱡᱽ ᱚᱱᱟ ᱯᱮᱢᱮᱴ ᱨᱮᱭᱟᱜ ᱠᱳᱱᱳ ᱤᱭᱟᱹ ᱵᱟᱹᱧ ᱫᱚᱦᱚᱭᱟ ᱮᱢᱟᱢᱟᱹᱧ ᱚᱱᱟ ᱠᱚ ᱨᱮᱭᱟᱜ ᱪᱤᱱᱛᱟᱹ ᱵᱟᱝ ᱦᱩᱭᱩᱜᱼᱟ ᱟᱢ ᱦᱚᱸ ᱢᱚᱡᱽ ᱢᱚᱡᱽ ᱢᱟᱞ ᱤᱢᱟᱹᱧ ᱢᱮ ᱟᱪᱪᱷᱟ ᱴᱷᱤᱠ ᱜᱮᱭᱟ ᱛᱟᱞᱚᱦᱮ ᱢᱟᱞ ᱛᱩᱞᱟᱹᱣ ᱦᱟᱸᱜ ᱤᱧ ᱪᱟᱞᱟᱜ ᱠᱟᱱᱟ ᱦᱮᱸ ᱦᱮᱸ ᱴᱷᱤᱠ ᱟᱪᱪᱷᱟ ᱴᱷᱤᱠ ᱴᱷᱤᱠ ᱜᱮᱭᱟ ᱦᱮᱸ ᱱᱤᱦᱟᱹᱛᱜᱮ ᱴᱷᱤᱠ ᱜᱮᱭᱟ ᱢᱟ ᱫᱚᱦᱚᱭᱮᱫᱟᱹᱧ ᱛᱟᱞᱚᱦᱮ